ᱦᱮᱞᱳ ᱦᱮᱸ ᱤᱧ ᱱᱚᱣᱟ ᱵᱚᱨᱫᱷᱚᱢᱟᱱ ᱥᱟᱭᱤᱰ ᱠᱷᱚᱱᱤᱧ ᱞᱟᱹᱭᱫᱟ ᱟᱯᱮ ᱚᱱᱛᱮ ᱚᱠᱟᱯᱮ ᱯᱟᱲᱟᱜ ᱠᱟᱱᱟ ᱵᱚᱨᱫᱷᱚᱢᱟᱱ ᱯᱩᱨᱵᱚ ᱵᱚᱨᱫᱷᱚᱢᱟᱱ ᱥᱮ ᱯᱚᱪᱪᱷᱤᱢ ᱵᱚᱨᱫᱷᱚᱢᱟᱱ ᱚ ᱯᱚᱥᱪᱷᱤᱢ ᱵᱚᱨᱫᱷᱚᱢᱟᱱ ᱟᱯᱮ ᱚᱱᱛᱮ ᱨᱮ ᱪᱮᱫ ᱠᱚ ᱮᱢᱚᱱ ᱡᱟᱦᱟᱱᱟᱜ ᱡᱤᱱᱤᱥ ᱠᱚ ᱧᱟᱢᱚᱜ ᱠᱟᱱᱟ ᱡᱮ ᱵᱚᱞᱮ ᱦᱟᱦᱟᱲᱟᱜ ᱢᱟᱪᱷᱟ ᱟᱫᱚ ᱚᱱᱟ ᱱᱤᱭᱮᱜᱮ ᱠᱤᱪᱷᱩᱧ ᱟᱯᱮ ᱥᱮᱫ ᱧᱮᱧᱮᱞᱤᱧ ᱪᱟᱞᱟᱜ ᱞᱟᱹᱜᱤᱫ ᱤᱧ ᱢᱮᱱᱫᱟ ᱟᱵᱚ ᱵᱚᱞᱮᱧ ᱧᱮᱞ ᱟᱹᱜᱩᱭᱟᱹᱧ ᱦᱩᱸ ᱠᱟᱛᱷᱟ ᱚᱝᱠᱟ ᱧᱟᱢᱚᱜᱼᱟ ᱮᱢᱚᱱ ᱠᱤ ᱡᱟᱦᱟᱱᱟᱜ ᱜᱮ ᱦᱟᱦᱟᱲᱟᱜ ᱡᱤᱱᱤᱥ ᱞᱮᱠᱟ ᱦᱮᱸ ᱟᱯᱮ ᱥᱮᱫ ᱠᱚ ᱢᱮᱱᱫᱟ ᱧᱟᱢᱚᱜ ᱠᱟᱱᱟ ᱢᱟᱱᱮ ᱡᱟᱦᱟᱱᱟᱜ ᱜᱮ ᱵᱚᱞᱮ ᱱᱤᱭᱟᱹ ᱡᱮᱢᱚᱱ ᱟᱞᱮ ᱞᱮ ᱦᱟᱛᱟᱣ ᱫᱟᱲᱮᱭᱟᱜ ᱞᱮᱠᱟ ᱦᱮᱸ ᱟᱯᱮ ᱥᱮᱫ ᱠᱚ ᱞᱟᱹᱭᱟ ᱵᱩᱜᱤᱛᱮ ᱠᱚᱭᱞᱟ ᱠᱷᱟᱫᱟᱱ ᱢᱮᱱᱟᱜᱼᱟ ᱡᱮ ᱵᱚᱞᱮ ᱟᱞᱮ ᱦᱚᱸ ᱚᱱᱟ ᱠᱚᱞᱮ ᱧᱮᱞ ᱜᱟᱱᱚᱜᱼᱟ ᱛᱚᱵᱮ ᱧᱮᱞ ᱧᱮᱞ ᱟᱹᱜᱩ ᱠᱟᱜᱼᱟ ᱞᱮ ᱧᱮᱞ ᱪᱮᱫᱞᱮᱠᱟ ᱠᱚᱭᱞᱟ ᱟᱯᱮ ᱥᱮᱫ ᱩᱰᱩᱠᱚᱜ ᱠᱟᱱᱟ ᱦᱩᱸ ᱦᱩᱸ ᱦᱩᱸ ᱦᱳᱭ ᱦᱩᱸ ᱟᱫᱚ ᱛᱟᱞᱦᱮ ᱪᱮᱫᱞᱮᱠᱟ ᱚᱠᱟ ᱠᱷᱚᱱ ᱚᱠᱟ ᱨᱮᱱᱟᱜ ᱵᱟᱥ ᱛᱮᱞᱮ ᱫᱮᱡ ᱞᱮᱱ ᱠᱷᱟᱱ ᱜᱟᱱᱚᱜᱼᱟ ᱟᱪᱪᱷᱟ ᱟᱪᱪᱷᱟ ᱚ ᱟᱨ ᱜᱟᱹᱰᱤ ᱠᱚᱨᱮᱱᱟᱜ ᱫᱚ ᱵᱟᱝ ᱦᱩᱭᱩᱜᱼᱟ ᱛᱚ ᱟᱪᱪᱷᱟ ᱟᱪᱪᱷᱟ ᱟᱪᱪᱷᱟ ᱚ ᱚᱱᱟ ᱵᱟᱠᱷᱨᱟ ᱛᱮᱜᱮ ᱡᱮ ᱵᱚᱞᱮ ᱛᱟᱞᱦᱮ ᱞᱮ ᱢᱮᱱᱫᱟ ᱧᱮᱞ ᱟᱹᱜᱩ ᱠᱟᱜᱼᱟ ᱵᱚᱱ ᱟᱯᱮ ᱥᱮᱫ ᱫᱚ ᱢᱮᱱᱟᱠᱚ ᱠᱚᱭᱞᱟ ᱠᱷᱟᱫᱟᱱ ᱠᱚ ᱢᱮᱱᱟᱜᱼᱟ ᱡᱮ ᱵᱚᱞᱮ ᱟᱯᱮ ᱥᱮᱫ ᱠᱚᱭᱞᱟ ᱟᱹᱰᱤ ᱧᱟᱢᱚᱜᱼᱟ ᱠᱚᱭᱞᱟ ᱟᱫᱚ ᱟᱞᱮ ᱥᱮᱫ ᱫᱚ ᱠᱚᱭᱞᱟ ᱢᱚᱭᱞᱟ ᱦᱚᱸ ᱵᱟᱹᱱᱩᱜᱼᱟ ᱚᱱᱟ ᱟᱹᱭᱠᱟᱹᱣᱛᱮ ᱵᱚᱞᱮ ᱪᱚᱞᱚ ᱩᱱᱠᱩ ᱥᱮᱫ ᱵᱚᱱ ᱧᱮᱞ ᱟᱹᱜᱩᱭᱟ ᱠᱚᱭᱞᱟ ᱠᱚ ᱦᱩᱸ ᱦᱩᱸ ᱦᱩᱸ ᱦᱩᱸ ᱛᱟᱦᱞᱮ ᱚᱸᱰᱮ ᱡᱚᱠᱷᱚᱱ ᱟᱞᱮ ᱞᱮ ᱪᱟᱞᱟᱜᱼᱟ ᱚᱸᱰᱮ ᱠᱷᱚᱱ ᱟᱨ ᱛᱟᱞᱦᱮ ᱨᱤᱥᱤᱵᱷ ᱤᱫᱤ ᱞᱮᱭᱟᱢ ᱦᱩᱸ ᱴᱷᱤᱠᱜᱮᱭᱟ ᱛᱟᱞᱦᱮ ᱫᱚᱦᱚᱭᱫᱟᱹᱧ